ᱚᱱᱞᱟᱭᱤᱱ ᱵᱤᱨᱫᱟᱹᱜᱟᱲ ᱟᱨ ᱤᱛᱩᱱ ᱟᱥᱲᱟ ᱜᱤᱫᱽᱨᱟᱹ ᱠᱚᱣᱟᱜ ᱡᱤᱭᱚᱱ ᱨᱮ ᱚᱨᱥᱚᱝ ᱫᱚ ᱱᱚᱝᱠᱟ ᱞᱮᱠᱟ ᱡᱮ ᱚᱱᱞᱟᱭᱤᱱ ᱦᱮᱡ ᱟᱠᱟᱱ ᱠᱷᱟᱱ ᱟᱭᱢᱟ ᱞᱮᱠᱟᱱ ᱦᱚᱲᱵᱚᱱ ᱥᱩᱵᱤᱫᱷᱟ ᱟᱠᱟᱱᱟ ᱚᱱᱞᱟᱭᱤᱱᱛᱮ ᱥᱴᱟᱰᱤ ᱦᱩᱭᱩᱜ ᱠᱟᱱᱟ ᱜᱤᱫᱽᱨᱟᱹ ᱠᱚ ᱟᱹᱰᱤ ᱢᱚᱡᱽ ᱠᱚ ᱯᱟᱲᱦᱟᱜ ᱠᱟᱱᱟ ᱞᱟᱹᱴᱩ ᱞᱟᱹᱴᱩ ᱤᱭᱟᱹ ᱨᱮᱠᱚ ᱪᱟᱞᱟᱜ ᱠᱟᱱᱟ ᱚᱱᱞᱟᱭᱤᱱ ᱯᱟᱲᱦᱟᱣᱛᱮ ᱟᱨ ᱡᱟᱦᱟᱱᱟᱜ ᱜᱮ ᱚᱱᱞᱟᱭᱤᱱ ᱦᱚᱸ ᱟᱹᱰᱤ ᱢᱚᱡᱽ ᱦᱩᱭᱩᱜ ᱠᱟᱱᱟ ᱚᱱᱞᱟᱭᱤᱱ ᱛᱮ ᱱᱳᱴᱥ ᱮᱢ ᱚᱞᱟ ᱱᱳᱴ ᱮᱢ ᱚᱞᱟ ᱟᱨ ᱟᱭᱢᱟ ᱞᱮᱠᱟᱱᱟᱜ ᱮᱢ ᱚᱞᱟ ᱱᱤᱭᱟᱹ ᱚᱱᱞᱟᱭᱤᱱ ᱦᱮᱡ ᱠᱟᱱ ᱠᱷᱟᱡ ᱜᱤᱫᱽᱨᱟᱹ ᱠᱚᱦᱚᱸ ᱯᱟᱲᱦᱟᱣ ᱨᱮ ᱟᱹᱰᱤ ᱢᱚᱡᱽ ᱡᱟᱦᱟᱱᱟᱜ ᱵᱟᱢ ᱫᱟᱲᱮᱭᱟᱜ ᱠᱷᱟᱱ ᱚᱱᱟᱦᱚᱸ ᱩᱥᱟᱹᱨᱟ ᱚᱱᱞᱟᱭᱤᱱ ᱛᱮᱢ ᱧᱟᱢ ᱜᱚᱫᱟ ᱟᱨ ᱜᱤᱫᱽᱨᱟᱹ ᱠᱚᱦᱚᱸ ᱩᱥᱟᱹᱨᱟ ᱠᱚ ᱵᱩᱡᱷᱟᱹᱣ ᱜᱚᱫ ᱮᱫᱟ ᱚᱱᱞᱟᱭᱤᱱᱛᱮ ᱱᱚᱣᱟ ᱚᱱᱞᱟᱭᱤᱱ ᱵᱤᱨᱫᱟᱹᱜᱟᱲ ᱤᱛᱩᱱ ᱟᱥᱲᱟ ᱟᱹᱰᱤ ᱢᱚᱡᱽ ᱠᱚ ᱪᱮᱫ ᱮᱫᱟ ᱚᱱᱞᱟᱭᱤᱱᱛᱮ ᱡᱟᱦᱟᱱᱟᱜ ᱜᱮ ᱯᱟᱲᱦᱟᱣ ᱠᱚᱦᱚᱸ ᱥᱮ ᱡᱟᱦᱟᱱᱟᱜ ᱜᱮ ᱟᱹᱰᱤ ᱢᱚᱡᱽ ᱦᱩᱭᱩᱜ ᱠᱟᱱᱟ ᱚᱱᱞᱟᱭᱤᱱᱛᱮ ᱚᱱᱞᱟᱭᱤᱱᱛᱮ ᱚᱱᱠᱟᱱ ᱡᱤᱱᱤᱥ ᱦᱩᱭᱱᱟ ᱟᱵᱚ ᱱᱚᱣᱟ ᱵᱷᱟᱨᱚᱛ ᱨᱮ ᱟᱹᱰᱤ ᱡᱟᱠ ᱪᱟᱞᱟᱜ ᱠᱟᱱᱟ ᱚᱱᱞᱟᱭᱤᱱᱛᱮ ᱱᱚᱸᱰᱮᱢ ᱛᱟᱦᱮᱱᱟ ᱦᱟᱸᱰᱮ ᱦᱩᱭᱩᱜᱼᱟ ᱡᱚᱛᱚ ᱦᱩᱭᱩᱜ ᱠᱟᱱᱟ ᱚᱱᱞᱟᱭᱤᱱᱛᱮ ᱟᱵᱚ ᱱᱚᱣᱟ ᱡᱮ ᱚᱱᱞᱟᱭᱤᱱ ᱦᱩᱭᱠᱟᱱ ᱠᱷᱟᱱᱜᱮ ᱯᱩᱨᱟᱹᱵᱚᱱ ᱥᱩᱵᱤᱫᱷᱟ ᱪᱟᱵᱟᱣ ᱠᱟᱱᱟ ᱦᱚᱲ ᱦᱚᱸ